ᱦᱮᱞᱳ ᱤᱧ ᱫᱚ ᱟᱦᱟᱨ ᱴᱚᱞᱟ ᱨᱤᱡᱤᱡ ᱦᱤᱨᱟᱹᱢᱚᱱᱤ ᱫᱮᱵᱤ ᱠᱟᱹᱱᱟᱹᱧ ᱟᱫᱚ ᱨᱮᱹᱞᱚᱭᱮ ᱮᱥᱴᱮᱥᱚᱱ ᱨᱮ ᱴᱤᱠᱤᱴ ᱤᱧ ᱠᱟᱴᱟᱣ ᱞᱮᱜᱼᱟ ᱮᱱᱠᱷᱟᱱ ᱫᱚ ᱤᱧᱟᱹᱜ ᱪᱟᱞᱟᱜ ᱨᱮᱭᱟᱜ ᱛᱟᱦᱮᱸ ᱠᱟᱱᱟ ᱤᱧᱟᱹᱜ ᱜᱤᱫᱽᱨᱟᱹᱭ ᱨᱩᱭᱟᱹᱜ ᱠᱟᱱᱟ ᱨᱟᱺᱪᱤ ᱪᱟᱞᱟᱜ ᱨᱮᱭᱟᱜ ᱛᱟᱦᱮᱸ ᱠᱟᱱᱟ ᱤᱧᱟᱹᱜ ᱜᱤᱫᱽᱨᱟᱹᱭ ᱨᱩᱣᱟᱹᱜ ᱠᱟᱱᱟ ᱮᱱᱠᱷᱟᱱ ᱵᱟᱹᱧ ᱪᱟᱞᱟᱣ ᱞᱮᱱᱟ ᱟᱫᱚ ᱚᱱᱟ ᱴᱤᱠᱮᱴ ᱫᱚ ᱠᱟᱹᱴᱤ ᱠᱟᱜ ᱯᱮ ᱠᱟᱹᱴᱤ ᱠᱟᱛᱮ ᱯᱩᱭᱥᱟᱹ ᱫᱚ ᱮᱢ ᱨᱩᱭᱟᱹᱲᱟᱹᱧ ᱯᱮ ᱜᱤᱫᱽᱨᱟᱹ ᱛᱤᱧᱟᱹ ᱵᱮᱥ ᱞᱮᱱ ᱜᱮᱭᱟ ᱟᱫᱚ ᱱᱟᱦᱟᱜ ᱤᱧ ᱪᱟᱞᱟᱜ ᱜᱮᱭᱟ ᱱᱤᱛᱳᱜ ᱫᱚ ᱵᱟᱹᱧ ᱪᱟᱞᱟᱜᱼᱟ ᱫᱟᱭᱟ ᱠᱟᱛᱮᱧ ᱢᱮᱛᱟᱯᱮ ᱠᱟᱱᱟ ᱫᱟᱭᱟ ᱠᱟᱛᱮᱧ ᱢᱮᱛᱟᱯᱮ ᱠᱟᱱᱟ ᱚᱱᱟ ᱯᱩᱭᱥᱟᱹ ᱫᱚ ᱟᱯᱟᱥ ᱨᱩᱣᱟᱹᱲᱟᱹᱧ ᱯᱮ ᱟᱨ ᱜᱤᱫᱽᱨᱟᱹ ᱛᱤᱧ ᱨᱟᱱ ᱵᱮᱥᱤᱭᱟ ᱟᱨᱤᱧ ᱪᱟᱞᱟᱜᱼᱟ ᱟᱨ ᱛᱟᱭᱚᱢ ᱛᱮᱫᱚ ᱦᱟᱸᱜ ᱴᱤᱠᱤᱴ ᱤᱧ ᱠᱟᱴᱟᱣᱟ ᱴᱤᱠᱤᱴ ᱤᱧ ᱠᱟᱴᱟᱣ ᱞᱮᱠᱷᱟᱱ ᱫᱚᱧ ᱥᱮᱱᱚᱜᱼᱟ ᱦᱳᱭ ᱥᱟᱹᱜᱤᱧ ᱫᱤᱥᱚᱢ ᱧᱮᱧᱮᱞᱤᱧ ᱪᱟᱞᱟᱜᱼᱟ ᱦᱩᱱᱟᱹᱝ ᱪᱟᱞᱟᱜ ᱥᱟᱱᱟᱧ ᱠᱟᱱᱟ ᱪᱟᱞᱟᱜ ᱟᱹᱧ ᱦᱟᱜ ᱵᱮᱥ ᱞᱮᱱᱠᱷᱟᱱᱤᱧ ᱜᱤᱫᱽᱨᱟᱹ ᱛᱤᱧ ᱮᱱᱠᱷᱟᱱᱫᱚᱧ ᱪᱟᱞᱟᱜᱼᱟ ᱴᱤᱠᱤᱴ ᱤᱧ ᱠᱟᱴᱟᱣᱟ ᱟᱨᱤᱧ ᱪᱟᱞᱟᱜᱼᱟ ᱫᱤᱥᱚᱢ ᱢᱟ ᱵᱟᱹᱧ ᱧᱮᱞ ᱟᱠᱟᱜᱼᱟ ᱨᱟᱺᱪᱤ ᱢᱟ ᱢᱮᱱᱠᱷᱟᱱ ᱨᱟᱺᱪᱤᱧ ᱪᱟᱞᱟᱜᱼᱟ ᱨᱟᱺᱪᱤ ᱧᱮᱞ ᱥᱟᱱᱟᱹᱧ ᱠᱟᱱᱟ ᱤᱧ ᱫᱚ